ᱫᱟᱠᱟ ᱩᱛᱩ ᱤᱥᱤᱱ ᱚᱠᱛᱚ ᱨᱮ ᱟᱞᱮ ᱫᱚ ᱩᱛᱩ ᱛᱮᱭᱟᱜ ᱠᱚ ᱠᱟᱴᱤᱡᱽ ᱪᱩᱞᱦᱟᱹ ᱨᱮᱞᱮ ᱠᱷᱟᱫᱽᱞᱮᱭᱟ ᱠᱟᱴᱤᱡ ᱪᱚᱞᱟᱡ ᱡᱟᱛᱮ ᱦᱚᱲᱟᱜ ᱱᱚᱡᱚᱨ ᱟᱦᱟ ᱠᱚ ᱡᱟᱦᱟᱸ ᱞᱮᱠᱟ ᱛᱮ ᱠᱟᱴᱟᱜ ᱚᱱᱟ ᱠᱷᱟᱹᱛᱤᱨ ᱛᱮ ᱚᱱᱠᱟᱜᱮ ᱢᱮᱱᱟᱜᱼᱟ ᱟᱲᱟᱜ ᱟᱲᱟᱜ ᱦᱚᱸ ᱚᱲᱟᱜ ᱟᱜᱩ ᱠᱟᱛᱮᱫ ᱞᱮ ᱡᱚᱠᱷᱚᱱ ᱜᱮᱞᱮ ᱵᱷᱟᱡᱟᱭᱟ ᱛᱚᱠᱷᱚᱱ ᱠᱟᱴᱤᱡ ᱪᱚᱞᱚᱝ ᱟᱞᱮ ᱪᱩᱞᱦᱟᱹ ᱨᱮᱞᱮ ᱠᱷᱟᱫᱽᱞᱮᱭᱟ ᱡᱟᱛᱮ ᱦᱚᱲᱟᱜ ᱱᱚᱡᱚᱨ ᱟᱦᱟ ᱠᱚ ᱡᱟᱦᱟᱸᱞᱮᱠᱟ ᱛᱮ ᱠᱟᱴᱟᱜ ᱚᱱᱟ ᱠᱷᱟᱹᱛᱤᱨ ᱛᱮ ᱟᱨ ᱦᱚᱸ ᱢᱮᱱᱟᱜᱼᱟ ᱢᱤᱫᱴᱮᱝ ᱳᱫᱽ ᱚᱱᱟ ᱦᱚᱸ ᱚᱲᱟᱜ ᱞᱮ ᱟᱜᱩᱭᱟ ᱚᱱᱟ ᱦᱚᱸ ᱡᱚᱠᱷᱚᱱ ᱞᱮ ᱩᱛᱩᱭ ᱜᱮᱭᱟ ᱛᱚᱠᱷᱚᱱ ᱚᱱᱟ ᱦᱚᱸ ᱠᱟᱴᱤᱡ ᱪᱚᱞᱟᱝ ᱪᱩᱞᱦᱟᱹ ᱨᱮᱞᱮ ᱠᱷᱟᱫᱮᱭᱟ ᱟᱦᱟ ᱠᱚ ᱠᱟᱴᱟᱜ ᱞᱟᱹᱜᱤᱫ ᱛᱮ